ᱟᱞᱮ ᱩᱛᱛᱚᱨ ᱫᱤᱱᱟᱡᱽᱯᱩᱨ ᱡᱮᱞᱟ ᱨᱮᱫᱚ ᱟᱭᱢᱟ ᱜᱟᱱ ᱯᱷᱮᱠᱴᱟᱨᱤ ᱢᱤᱞ ᱠᱩᱴᱤᱨ ᱥᱤᱞᱯᱚ ᱠᱚ ᱢᱮᱱᱟᱜᱼᱟ ᱱᱤᱭᱟᱹ ᱠᱚ ᱢᱩᱫᱽᱨᱮ ᱫᱚ ᱦᱩᱭᱩᱜ ᱠᱟᱱᱟ ᱠᱚᱞᱞᱟᱱᱤ ᱚᱭᱮᱞ ᱢᱤᱞ ᱵᱤᱞᱟᱥ ᱯᱷᱩᱰ ᱯᱨᱚᱫᱟ ᱯᱚᱫᱽᱫᱟ ᱵᱤᱥᱠᱩᱴ ᱯᱷᱮᱠᱴᱟᱨᱤ ᱛᱟᱵᱮᱱ ᱢᱤᱞ ᱠᱷᱟᱹᱡᱟᱹᱲᱤ ᱢᱤᱞ ᱟᱨᱦᱚᱸ ᱟᱭᱢᱟ ᱠᱚᱜᱮ ᱢᱮᱱᱟᱜᱼᱟ ᱟᱫᱚ ᱱᱩᱝᱠᱩ ᱠᱚ ᱵᱮᱵᱥᱟᱭᱤ ᱠᱚᱦᱚᱸ ᱥᱚᱵ ᱥᱚᱢᱚᱭ ᱫᱚ ᱢᱤᱫ ᱨᱚᱠᱚᱢ ᱵᱮᱵᱥᱟ ᱵᱟᱝ ᱪᱟᱞᱟᱜ ᱠᱟᱱ ᱛᱟᱠᱚᱣᱟ ᱡᱮᱨᱚᱠᱚᱢ ᱢᱩᱥᱞᱟᱹ ᱠᱚᱣᱟᱜ ᱨᱚᱢᱡᱟᱱ ᱢᱟᱥ ᱨᱮ ᱛᱚᱠᱷᱚᱱ ᱫᱚ ᱛᱷᱚᱲᱟ ᱜᱟᱱ ᱥᱮᱞ ᱠᱚᱢᱚᱜ ᱠᱟᱱ ᱛᱟᱠᱚᱣᱟ ᱟᱫᱚ ᱥᱮᱞ ᱠᱚᱢᱚᱜ ᱠᱷᱟᱹᱛᱤᱨ ᱛᱮ ᱤᱱ ᱥᱚᱢᱚᱭ ᱫᱚ ᱯᱚᱭᱥᱟ ᱴᱟᱠᱟ ᱦᱚᱸ ᱞᱮᱵᱟᱨ ᱠᱚ ᱴᱷᱤᱠᱼᱴᱷᱟᱠ ᱵᱟᱠᱚ ᱯᱮᱢᱮᱱᱴ ᱫᱟᱲᱮᱣᱟᱠᱚ ᱠᱟᱱᱟ ᱟᱫᱚ ᱤᱱᱟᱹ ᱚᱠᱛᱚ ᱨᱮᱫᱚ ᱱᱩᱠᱩ ᱫᱚ ᱠᱟᱸᱪᱟ ᱢᱟᱞ ᱦᱚᱸ ᱵᱟᱠᱚ ᱥᱚᱝᱜᱨᱚᱦᱚ ᱫᱟᱲᱮᱜ ᱠᱟᱱᱟ ᱱᱚᱝᱠᱟ ᱞᱮᱠᱟ ᱛᱮᱜᱮ ᱟᱨᱦᱚᱸ ᱟᱭᱢᱟ ᱜᱟᱱ ᱥᱚᱢᱚᱥᱥᱟ ᱨᱮ ᱛᱚᱠᱷᱚᱱ ᱠᱚ ᱯᱟᱲᱟᱜ ᱠᱟᱱᱟ ᱟᱫᱚ ᱱᱤᱭᱟᱹ ᱢᱟᱥ ᱪᱟᱵᱟ ᱞᱮᱱ ᱠᱷᱟᱡ ᱜᱤ ᱯᱚᱨᱮᱨ ᱢᱟᱥ ᱠᱷᱚᱡ ᱫᱚ ᱟᱨᱦᱚᱸ ᱵᱮᱵᱥᱟ ᱨᱟᱱᱤᱝᱚᱜ ᱠᱟᱱ ᱛᱟᱠᱚᱣᱟ ᱛᱚᱠᱷᱚᱱ ᱫᱚ ᱟᱵᱟᱨ ᱠᱮᱱᱟ ᱵᱮᱪᱟ ᱟᱜᱮᱨ ᱢᱚᱛᱚ ᱜᱮ ᱴᱷᱤᱠᱼᱴᱷᱟᱠ ᱦᱩᱭᱩᱜ ᱠᱟᱱ ᱛᱟᱠᱚᱣᱟ